ᱦᱮᱞᱳ ᱟᱢᱠᱤ ᱵᱟᱥ ᱠᱚᱱᱴᱟᱠᱴᱟᱨᱮᱢ ᱢᱮᱱᱫᱟ ᱤᱧ ᱡᱟᱦᱟᱸ ᱫᱤᱜᱷᱟᱹ ᱴᱩᱨ ᱵᱟᱠᱷᱨᱟᱛᱮ ᱥᱴᱤᱧ ᱵᱩᱠ ᱞᱮᱫᱼᱟ ᱚᱱᱟ ᱫᱚ ᱟᱹᱰᱤ ᱛᱟᱭᱚᱢ ᱨᱮ ᱯᱟᱲᱟᱣ ᱠᱟᱱ ᱛᱤᱧᱟᱹ ᱟᱨ ᱛᱟᱭᱚᱢ ᱨᱮ ᱫᱩᱲᱩᱵ ᱤᱧ ᱫᱚ ᱵᱟᱹᱧ ᱠᱩᱥᱤᱭᱟᱜᱼᱟ ᱵᱚᱦᱚᱜ ᱠᱚ ᱟᱹᱪᱩᱨᱚᱜ ᱛᱤᱧᱟᱹ ᱟᱨ ᱠᱟᱹᱴᱤᱡᱼᱠᱟᱹᱴᱤᱡ ᱜᱤᱫᱽᱨᱟᱹ ᱠᱚ ᱢᱮᱱᱟᱜ ᱠᱚᱛᱤᱧᱟ ᱩᱱᱠᱤᱱ ᱟᱛᱮ ᱫᱚ ᱟᱹᱰᱤ ᱥᱚᱢᱚᱥᱥᱟ ᱢᱮᱱᱟᱜᱼᱟ ᱟᱢᱠᱤ ᱞᱟᱦᱟ ᱧᱚᱜ ᱨᱮ ᱥᱤᱴᱮᱢ ᱮᱢ ᱫᱟᱲᱮᱣᱟᱧᱟ ᱦᱩᱸ

ᱦᱮᱸ ᱦᱳᱭ ᱟᱫᱚ ᱮᱱ ᱨᱮᱦᱚᱸ ᱤᱧ ᱫᱚ ᱛᱟᱭᱚᱢ ᱥᱮᱫ ᱫᱚ ᱵᱟᱹᱧ ᱫᱩᱲᱩᱵ ᱫᱟᱲᱮᱭᱟᱜᱼᱟ ᱦᱩᱸ ᱴᱷᱤᱠ ᱟᱪᱷᱮ ᱫᱚᱦᱚᱭ ᱫᱟᱹᱧ ᱛᱟᱦᱞᱮ ᱠᱟᱴᱟᱣᱤᱧ ᱪᱮᱫ ᱱᱤᱭᱮ ᱛᱮᱜᱮ ᱵᱟᱹᱧ ᱦᱟᱛᱟᱣᱟ